ᱤᱧᱟᱹᱜ ᱠᱩᱥᱤᱭᱟᱜ ᱠᱤᱪᱷᱩ ᱫᱷᱚᱨᱚᱱᱟᱜ ᱠᱚᱫᱚ ᱦᱩᱭᱩᱜ ᱠᱟᱱᱟ ᱜᱟᱭᱟᱱ ᱥᱮ ᱯᱩᱛᱷᱤ ᱯᱟᱲᱦᱟᱣ ᱟᱨ ᱵᱚᱞ ᱠᱷᱮᱞᱳᱰ ᱮᱱᱮᱡ ᱟᱨ ᱢᱤᱫᱴᱟᱝ ᱫᱷᱚᱨᱚᱱᱟᱜ ᱯᱩᱛᱷᱤᱧ ᱯᱟᱲᱦᱟᱣ ᱠᱟᱫᱟ ᱚᱱᱟ ᱫᱚ ᱦᱩᱭᱩᱜ ᱠᱟᱱᱟ ᱥᱚᱧᱡᱚᱭ ᱥᱚᱨᱮᱱᱟᱜ ᱫᱩᱞᱟᱹᱲ ᱜᱮ ᱡᱩᱣᱟᱹᱱ ᱚᱠᱛᱚ ᱨᱮᱱᱟᱜ ᱚᱠᱥᱤᱡᱮᱱ ᱱᱚᱣᱟ ᱵᱳᱭ ᱱᱚᱣᱟ ᱯᱩᱛᱷᱤ ᱯᱟᱲᱦᱟᱣ ᱠᱟᱛᱮᱜ ᱫᱩᱞᱟᱹᱲ ᱨᱮᱱᱟᱜ ᱟᱹᱰᱤ ᱦᱩᱰᱤᱧ ᱢᱟᱨᱟᱝ ᱠᱟᱛᱷᱟ ᱥᱮ ᱟᱹᱰᱤ ᱡᱩᱛᱤᱧ ᱵᱩᱡᱷᱟᱹᱣ ᱞᱮᱫᱟ ᱱᱚᱣᱟ ᱫᱷᱚᱨᱱᱟᱜ ᱨᱮᱱᱟᱜ ᱠᱟᱹᱦᱱᱤ ᱯᱟᱲᱦᱟᱣ ᱯᱩᱛᱷᱤ ᱫᱚ ᱫᱩᱞᱟᱹᱲ ᱨᱮᱱᱟᱜ ᱚᱠᱥᱤᱡᱮᱱ